ᱜᱚᱝᱠᱮ ᱦᱳᱭ ᱡᱚᱦᱟᱨ ᱡᱚᱦᱟᱨ ᱡᱚᱦᱟᱨ ᱡᱚᱦᱟᱨ ᱡᱚᱦᱟᱨ ᱟᱞᱤᱝᱜᱮ ᱢᱟᱱᱩ ᱥᱚᱨᱮᱱ ᱞᱤᱧ ᱢᱮᱱᱮᱫᱼᱟ ᱟᱪᱪᱷᱟ ᱟᱵᱤᱱ ᱚᱱᱟ ᱠᱟᱱᱟᱵᱤᱱ ᱪᱮ ᱚᱸᱰᱮ ᱜᱮᱞᱤᱧ ᱟᱠᱟᱫᱼᱟ ᱛᱳ ᱦᱳᱭ ᱴᱷᱤᱠ ᱴᱷᱤᱠ ᱴᱷᱤᱠ ᱟᱪᱪᱷᱟ ᱟᱹᱞᱤᱧ ᱚᱱᱟ ᱛᱟᱞᱤᱧ ᱚᱱᱟ ᱚᱸᱰᱮ ᱵᱟᱰᱟᱭ ᱧᱚᱜ ᱥᱟᱱᱟᱭᱮᱫ ᱞᱤᱧ ᱛᱟᱦᱮᱱᱚᱜ ᱚᱸᱰᱮ ᱟᱹᱞᱤᱝᱟᱜ ᱚᱱᱟ ᱟᱠᱟᱱᱟ ᱪᱮ ᱵᱟᱝᱟ

ᱮᱢᱞᱮᱫ ᱛᱟᱦᱮᱸᱫ ᱚᱱᱟ ᱟᱹᱞᱤᱧ ᱛᱟᱞᱤᱝ ᱞᱟᱹᱜᱤᱫᱛᱮ ᱚᱱᱟ ᱟᱠᱟᱱᱟ ᱪᱮ ᱵᱟᱝ ᱟᱪᱪᱷᱟ ᱟᱪᱪᱷᱟ ᱦᱳᱭ ᱦᱳᱭ ᱚᱠᱟ ᱛᱤᱱᱟᱹᱜ ᱫᱤᱱ ᱮᱱᱛᱮᱫ ᱚᱱᱟ ᱱᱟᱦᱟᱜ ᱞᱮᱱᱠᱷᱟᱱ ᱚᱱᱟ ᱚᱜᱼᱟ ᱚᱱᱟᱠᱚ ᱠᱟᱹᱴᱤᱡ ᱵᱟᱲᱟᱭ ᱧᱚᱜ ᱥᱟᱱᱟᱭᱮᱫ ᱞᱤᱧᱟᱹ ᱛᱳ ᱚᱱᱟ ᱞᱟᱹᱜᱤᱫ ᱚᱱᱟ ᱠᱷᱟᱹᱛᱤᱨ ᱞᱤᱧ ᱮᱢᱟᱠᱟᱫᱼᱟ ᱡᱟᱦᱟᱸᱛᱤᱱᱟᱹᱜ ᱠᱚ ᱱᱚᱣᱟ ᱚᱱᱟ ᱠᱚ ᱮᱢᱠᱟᱛᱮ ᱚᱱᱟ ᱵᱮᱱᱟᱣ ᱞᱟᱹᱜᱤᱫ ᱛᱮᱞᱤᱧ ᱚᱱᱮ ᱚᱱᱟ ᱠᱷᱟᱹᱛᱤᱨᱞᱤᱧ ᱮᱢᱞᱮᱫᱼᱟ ᱞᱤᱧ ᱞᱟᱹᱜᱤᱫᱛᱮ ᱚᱱᱟ ᱡᱩᱫᱤ ᱜᱟᱱ ᱟᱠᱟᱱ ᱠᱷᱟᱱ ᱮᱱᱠᱷᱟᱱ ᱟᱵᱤᱱ ᱵᱟᱲᱟᱭ ᱦᱚᱪᱚ ᱞᱤᱧᱟᱹ ᱚᱱᱟᱜᱮ ᱤᱱᱟᱹ ᱫᱚ ᱟᱹᱞᱤᱧ ᱦᱚᱸ

ᱠᱟᱹᱢᱤ ᱪᱮ ᱮᱢᱟᱱ ᱠᱚᱨᱮᱱᱟᱜ ᱟᱹᱞᱤᱧ ᱦᱚᱸᱞᱤᱧ ᱜᱚᱲᱚ ᱜᱚᱯᱚᱲᱚ ᱞᱤᱧ ᱛᱟᱦᱮᱸ ᱫᱟᱲᱮᱭᱟᱜᱼᱟ ᱱᱚᱣᱟ ᱠᱚᱨᱮ ᱵᱟᱠᱷᱟᱱ ᱢᱟ ᱱᱟᱦᱟᱜ ᱟᱹᱰᱤ ᱡᱳᱨ ᱚᱱᱟ ᱢᱩᱥᱠᱤᱞ ᱞᱮᱠᱟᱞᱤᱧ ᱵᱩᱡᱷᱟᱹᱣᱮᱫᱼᱟ ᱛᱳ ᱚᱱᱟ ᱠᱷᱟᱹᱛᱤᱨ ᱜᱮᱞᱤᱧ ᱟᱠᱟᱫᱼᱟ ᱟᱫᱚᱢᱟ ᱟᱵᱤᱱ ᱚᱸᱰᱮ ᱴᱷᱤᱠ ᱟᱠᱟᱱᱟ ᱪᱮ ᱵᱟᱝᱟ ᱚᱱᱟᱵᱤᱱ ᱞᱟᱹᱭ ᱫᱩᱜ ᱟᱧᱟᱹ ᱟᱪᱪᱷᱟ ᱴᱷᱤᱠ ᱴᱷᱤᱠ ᱴᱷᱤᱠ ᱮᱱᱠᱷᱟᱱ ᱫᱚ

ᱫᱮᱠᱷᱟ ᱟᱵᱤᱱ ᱛᱚᱵᱮ ᱛᱚᱵᱤᱱ ᱟᱹᱞᱤᱧ ᱫᱚ ᱴᱷᱤᱠ ᱜᱮᱭᱟ ᱮᱱᱠᱷᱟᱱ ᱫᱚ ᱢᱟ ᱮᱱᱠᱷᱟᱱ ᱡᱚᱦᱟᱨ ᱡᱚᱦᱟᱨ ᱡᱚᱦᱟᱨ ᱴᱷᱤᱠ ᱜᱮᱭᱟ ᱛᱚᱵᱮ